ᱤᱧᱟᱹᱜ ᱡᱚᱛᱚᱠᱷᱚᱱ ᱠᱩᱥᱤᱭᱟᱜ ᱨᱮᱥᱤᱯᱤᱥ ᱫᱚ ᱦᱩᱭᱩᱜ ᱠᱟᱱᱟ ᱡᱤᱞ ᱯᱤᱴᱷᱟᱹ ᱟᱨ ᱱᱚᱣᱟ ᱫᱚ ᱱᱚᱣᱟ ᱦᱚᱛᱮᱜ ᱛᱮ ᱩᱱᱟᱹᱜ ᱤᱧ ᱠᱩᱥᱤᱭᱟᱜᱼᱟ ᱪᱮᱫᱟᱜ ᱥᱮ ᱱᱚᱣᱟ ᱡᱤᱞ ᱯᱤᱴᱷᱟᱹ ᱠᱚᱫᱚ ᱟᱵᱚ ᱫᱚ ᱡᱟᱦᱟᱱᱟᱜ ᱯᱚᱨᱚᱵᱽ ᱯᱤᱦᱟᱹ ᱠᱚᱨᱮᱜ ᱜᱮᱵᱚᱱ ᱠᱚᱨᱟᱣ ᱜᱮᱭᱟ ᱚᱱᱟᱛᱮ ᱱᱚᱣᱟ ᱨᱮᱱᱟᱜ ᱥᱟᱫ ᱟᱹᱰᱤ ᱟᱞᱟᱫᱟ ᱜᱮ ᱦᱩᱭᱩᱜ ᱜᱮᱭᱟ ᱚᱱᱟᱛᱮ ᱱᱚᱣᱟ ᱫᱚ ᱤᱧ ᱫᱚ ᱫᱚᱢᱮᱧ ᱠᱩᱥᱤᱭᱟᱜ ᱜᱮᱭᱟ ᱟᱨ ᱯᱚᱨᱚᱵᱽ ᱯᱤᱦᱟᱹ ᱠᱚᱨᱮᱜ ᱫᱚ ᱨᱟᱹᱥᱠᱟᱹ ᱥᱟᱞᱟᱜ ᱵᱚᱱ ᱡᱚᱢ ᱧᱩᱭᱟ ᱤᱱᱟᱹᱛᱮ ᱤᱧ ᱫᱚ ᱟᱹᱰᱤ ᱡᱳᱨ ᱤᱧ ᱠᱩᱥᱤᱭᱟᱜ ᱜᱮᱭᱟ